ᱦᱮᱸ ᱦᱮᱞᱳ ᱟᱹᱞᱤᱧ ᱫᱚ ᱫᱩᱨᱜᱷᱟ ᱦᱮᱢᱵᱨᱚᱢ ᱟᱹᱛᱩ ᱜᱳᱯᱤᱱᱟᱛᱷᱯᱩᱨ ᱠᱷᱚᱱᱞᱤᱧ ᱞᱟᱹᱭᱮᱜᱼᱟ ᱟᱞᱮ ᱱᱚᱜᱼᱚᱭ ᱥᱚᱦᱚᱨᱟᱭ ᱠᱩᱱᱟᱹᱢᱤ ᱨᱮ ᱱᱟᱦᱟᱸᱜ ᱞᱩᱜᱩᱼᱵᱩᱨᱩ ᱪᱟᱞᱟᱜ ᱞᱮ ᱢᱮᱱ ᱦᱚᱪᱚᱭᱮᱜᱼᱟ ᱢᱮᱱᱠᱷᱟᱱ ᱟᱞᱮ ᱞᱩᱜᱩᱼᱵᱩᱨᱩ ᱢᱟᱞᱮ ᱪᱟᱞᱟᱜᱼᱟ ᱢᱮᱱᱠᱷᱟᱱ ᱚᱸᱰᱮᱢᱟ ᱥᱮᱱ ᱠᱟᱛᱮᱫ ᱡᱚᱢᱟᱜ ᱧᱩᱣᱟᱜ ᱵᱮᱵᱚᱥᱛᱷᱟ ᱵᱟᱹᱱᱩᱜᱼᱟ ᱚᱱᱟᱛᱮ ᱟᱞᱮ ᱫᱚ ᱚᱲᱟᱜ ᱠᱷᱚᱱ ᱜᱮ ᱪᱟᱣᱞᱮ ᱠᱚᱞᱮ ᱤᱫᱤ ᱛᱚᱨᱟᱭᱮᱜᱼᱟ ᱚᱸᱰᱮᱢᱟ ᱥᱟᱦᱟᱱ ᱥᱟᱠᱟᱢ ᱨᱮᱱᱟᱜ ᱪᱩᱞᱦᱟᱹ ᱠᱚᱨᱮᱱᱟᱜ ᱥᱩᱵᱤᱫᱷᱟᱢᱟ ᱵᱟᱹᱱᱩᱜᱼᱟ ᱚᱱᱟᱛᱮ ᱟᱞᱮ ᱜᱮᱥ ᱥᱤᱞᱤᱱᱰᱟᱨ ᱞᱮ ᱫᱚᱨᱠᱟᱨᱚᱜ ᱠᱟᱱᱟ ᱚᱱᱟᱛᱮ ᱟᱞᱮ ᱦᱚᱞᱮ ᱦᱩᱱᱟᱹᱝ ᱚᱜ ᱟᱹᱵᱤᱱ ᱡᱩᱫᱤ ᱵᱤᱱ ᱵᱮᱵᱚᱥᱛᱷᱟ ᱟᱞᱮᱭᱟ ᱯᱮ ᱮᱱᱠᱷᱟᱱ ᱟᱹᱰᱤ ᱨᱟᱹᱥᱠᱟᱹ ᱠᱟᱛᱷᱟ ᱟᱞᱮ ᱱᱚᱣᱟ ᱥᱤᱞᱤᱱᱰᱟᱨ ᱤᱫᱤ ᱠᱟᱛᱮᱫ ᱞᱮ ᱪᱟᱞᱟᱜᱼᱟ ᱚᱸᱰᱮ ᱟᱞᱮ ᱜᱤᱫᱽᱨᱟᱹ ᱯᱤᱫᱽᱨᱟᱹ ᱡᱚᱛᱚ ᱞᱮ ᱪᱟᱞᱟᱜ ᱠᱟᱱᱟ ᱥᱟᱶᱛᱟ ᱴᱚᱞᱟ ᱯᱟᱲᱟ ᱨᱮᱱ ᱦᱚᱲ ᱦᱚᱸᱠᱚ ᱪᱟᱞᱟᱜ ᱠᱟᱱᱟ ᱚᱸᱰᱮ ᱟᱨᱚ ᱫᱟᱠᱟ ᱩᱛᱩ ᱨᱮᱱᱟᱜ ᱥᱩᱵᱤᱫᱷᱟ ᱞᱟᱹᱜᱤᱫᱛᱮ ᱟᱞᱮ ᱥᱞᱤᱱᱰᱟᱨ ᱛᱟᱦᱮᱸ ᱞᱮᱱᱠᱷᱟᱱ ᱟᱞᱮ ᱥᱤᱞᱤᱱᱰᱟᱨ ᱪᱩᱞᱦᱟᱹ ᱛᱟᱞᱮ ᱢᱮᱱᱟᱜᱼᱟ ᱡᱩᱫᱤ ᱥᱤᱞᱤᱱᱰᱟᱨ ᱵᱤᱱ ᱵᱮᱵᱚᱥᱛᱷᱟ ᱟᱞᱮᱭᱟ ᱮᱱᱠᱷᱟᱱ ᱚᱸᱰᱮ ᱟᱞᱮ ᱱᱟᱯᱟᱭᱛᱮ ᱱᱤᱡᱮᱛᱮ ᱪᱚᱫᱟ ᱵᱟᱥᱟᱝ ᱠᱟᱛᱮᱫ ᱞᱮ ᱡᱚᱢᱼᱧᱩᱭᱟ ᱟᱨ ᱞᱩᱜᱩ ᱵᱩᱨᱩ ᱜᱷᱟᱱᱴᱟ ᱵᱟᱲᱮ ᱧᱮᱞ ᱠᱟᱛᱮᱫ ᱟᱲᱜᱚ ᱦᱮᱡ ᱠᱟᱛᱮᱫ ᱚᱸᱰᱮ ᱥᱤᱛᱟᱹᱱᱟᱞᱟ ᱫᱚᱨᱵᱟᱨ ᱪᱟᱹᱴᱟᱹᱱᱤ ᱠᱚ ᱡᱟᱦᱟᱸ ᱠᱚ ᱢᱮᱱᱟᱜᱼᱟ ᱪᱟᱹᱨᱤᱭᱟᱹ ᱢᱮᱞᱟ ᱡᱚᱛᱚ ᱞᱮ ᱧᱮᱞᱟ ᱟᱨ ᱚᱸᱰᱮᱢᱟ ᱦᱳᱴᱮᱞ ᱯᱷᱳᱴᱮᱞ ᱨᱮ ᱡᱚᱢ ᱨᱮᱱᱟᱜᱢᱟ ᱵᱮᱵᱚᱥᱛᱷᱟᱢᱟ ᱢᱮᱱᱟᱜ ᱜᱮᱭᱟ ᱢᱮᱱᱠᱷᱟᱱ ᱚᱸᱰᱮᱢᱟ ᱟᱹᱰᱤ ᱵᱷᱤᱲᱚᱜᱼᱟ ᱚᱱᱟᱛᱮ ᱟᱞᱮ ᱞᱮ ᱠᱷᱚᱡᱚᱜ ᱠᱟᱱᱟ ᱟᱞᱮ ᱞᱟᱹᱜᱤᱫ ᱵᱤᱱ ᱵᱮᱵᱚᱥᱛᱷᱟ ᱟᱞᱮᱭᱟ ᱢᱤᱫᱴᱮᱱ ᱜᱮᱥ ᱥᱤᱞᱤᱱᱰᱟᱨ ᱪᱮᱫ ᱞᱮᱠᱟ ᱨᱮ ᱟᱹᱵᱤᱱ ᱵᱤᱱ ᱵᱷᱡᱮᱡᱟ ᱟᱞᱮᱭᱟ ᱚᱱᱟᱜᱮ ᱟᱞᱮ ᱞᱮ ᱠᱷᱚᱡᱚᱜ ᱠᱟᱱᱟ ᱚᱱᱟᱜᱮ ᱟᱯᱮ ᱴᱷᱮᱱ ᱱᱮᱦᱚᱨ ᱛᱟᱦᱮᱭᱮᱱᱟ ᱢᱟ ᱛᱚᱵᱮ ᱠᱷᱟᱱ ᱡᱚᱛᱚ ᱡᱚᱦᱟᱨ ᱟᱵᱤᱱ ᱛᱤᱱᱟᱹᱜ ᱞᱚᱜᱚᱱ ᱟᱞᱮ ᱜᱮᱥ ᱥᱤᱞᱤᱱᱰᱟᱨ ᱵᱤᱱ ᱮᱢ ᱫᱟᱲᱮᱭᱟᱞᱮᱭᱟ ᱚᱱᱟᱜᱮ ᱟᱹᱵᱤᱱ ᱴᱷᱮᱱ ᱟᱹᱰᱤ ᱟᱹᱰᱤ ᱱᱮᱦᱚᱨ ᱛᱟᱦᱮᱸᱭᱮᱱᱟ